ᱤᱧ ᱤᱧᱟᱹᱜ ᱜᱷᱟᱨᱚᱸᱡᱽ ᱨᱮ ᱛᱟᱦᱮᱱ ᱟᱭᱢᱟ ᱠᱟᱹᱢᱤ ᱠᱚᱜᱮ ᱤᱧ ᱵᱟᱹᱧ ᱠᱟᱹᱢᱤ ᱟᱠᱟᱫᱟ ᱟᱨ ᱤᱧ ᱫᱚ ᱚᱲᱟᱜ ᱠᱷᱚᱱ ᱵᱟᱦᱨᱮ ᱨᱮᱜᱤᱧ ᱛᱟᱦᱮᱱᱟ ᱵᱟᱦᱨᱮ ᱠᱷᱚᱱᱜᱤᱧ ᱚᱞᱚᱜ ᱯᱟᱲᱦᱟᱜ ᱠᱟᱱᱟ ᱟᱨ ᱚᱲᱟᱜ ᱨᱮᱫᱚ ᱟᱭᱳ ᱵᱟᱵᱟ ᱦᱤᱞᱤ ᱫᱟᱫᱟ ᱜᱮᱠᱚ ᱧᱮᱞ ᱥᱟᱢᱴᱟᱣᱟ ᱚᱲᱟᱜ ᱨᱮᱱᱟᱜ ᱠᱟᱹᱢᱤ ᱠᱚᱫᱚ ᱢᱟᱡᱷᱮ ᱢᱟᱡᱷᱮᱧ ᱚᱲᱟᱜ ᱤᱧ ᱦᱤᱡᱩᱜ ᱨᱮᱦᱚᱸ ᱤᱧ ᱫᱚ ᱵᱟᱝᱠᱚ ᱠᱟᱹᱢᱤ ᱦᱚᱪᱚᱧ ᱜᱮᱭᱟ ᱟᱨ ᱟᱭᱳ ᱵᱟᱵᱟᱜ ᱪᱮᱫ ᱠᱟ ᱢᱤ ᱦᱟᱨᱟ ᱵᱩᱨᱩ ᱠᱟᱛᱮᱜ ᱚᱱᱟ ᱠᱩᱧ ᱧᱮᱞ ᱥᱟᱢᱴᱟᱣᱟ ᱟᱨ ᱪᱟᱥ ᱨᱮᱭᱟᱜ ᱞᱟ ᱠᱛᱤ ᱫᱚ ᱟ ᱰᱤᱜᱟᱱ ᱜᱮ ᱪᱮᱫᱟᱜ ᱥᱮ ᱪᱟᱥ ᱵᱟᱥ ᱠᱷᱚᱱᱜᱮ ᱡᱷᱚᱛᱚ ᱠᱤᱪᱷᱩ ᱡᱚᱢ ᱧᱩ ᱦᱚᱨᱚᱜ ᱵᱟᱸᱫᱮ ᱤᱧᱟ ᱜ ᱚᱞᱚᱜ ᱯᱟᱲᱦᱟᱣ ᱨᱮᱱᱟᱜ ᱟᱹᱰᱤᱜᱟᱱ ᱠᱷᱚᱨᱚᱪ ᱡᱷᱚᱛᱚ ᱠᱤᱪᱷᱩ ᱜᱮ ᱪᱟᱥ ᱵᱟᱥ ᱠᱷᱚᱱᱜᱮ ᱤᱱᱟᱹᱛᱮ ᱪᱟᱥ ᱨᱮᱱᱟᱜ ᱞᱟ ᱠᱛᱤ ᱫᱚ ᱟᱹᱰᱤᱜᱟᱱ ᱜᱮᱛᱟᱞᱮ